ᱦᱮᱞᱳ ᱦᱮᱸ ᱜᱚᱢᱠᱮ ᱡᱚᱦᱟᱨ ᱡᱚᱦᱟᱨ ᱡᱚᱦᱟᱨ ᱟᱹᱞᱤᱧ ᱦᱩᱱᱟᱹᱝ ᱪᱮᱞᱮᱱ ᱟᱹᱵᱤᱱᱢᱟ ᱠᱷᱚᱵᱚᱨ ᱟᱡᱚᱢᱚᱜ ᱠᱟᱱᱟ ᱵᱟᱦᱟ ᱵᱟᱜᱟᱱ ᱨᱤᱱᱤᱡ ᱢᱟᱹᱞᱤᱠ ᱠᱟᱱᱟ ᱵᱤᱱ ᱟᱫᱚ ᱵᱟᱦᱟ ᱵᱟᱜᱟᱱ ᱨᱮ ᱢᱟᱹᱞᱤᱠ ᱪᱮᱫ ᱠᱚᱵᱮᱱ ᱨᱚᱦᱚᱭ ᱟᱠᱟᱫᱼᱟ ᱪᱮᱫ ᱵᱟᱦᱟ ᱠᱚ ᱟᱹᱞᱤᱧ ᱦᱩᱱᱟᱹᱝ ᱵᱟᱦᱟ ᱠᱟᱹᱴᱤᱡ ᱵᱟᱯᱞᱟ ᱦᱩᱭᱩᱜ ᱠᱟᱱᱟ ᱛᱚ ᱰᱷᱮᱨ ᱫᱷᱟᱨᱟ ᱵᱟᱦᱟ ᱦᱩᱱᱟᱹᱝ ᱫᱚᱨᱠᱟᱨ ᱪᱮᱫ ᱞᱮᱠᱟᱱ ᱵᱟᱦᱟ ᱠᱚ ᱢᱮᱱᱟᱜᱼᱟ ᱪᱮᱫ ᱵᱟᱦᱟ ᱠᱚᱵᱮᱱ ᱨᱚᱦᱚᱭ ᱟᱠᱟᱫᱼᱟ ᱢᱟᱥᱮ ᱟᱪᱪᱷᱟ ᱢᱟᱹᱞᱤ ᱵᱟᱦᱟ ᱜᱩᱞᱟᱹᱵ ᱵᱟᱦᱟ ᱵᱟᱝ ᱟᱫᱚ ᱟᱹᱞᱤᱧ ᱫᱚ ᱚᱱᱟ ᱜᱩᱞᱟᱹᱵ ᱵᱟᱦᱟ ᱜᱮ ᱫᱚᱨᱠᱟᱨ ᱰᱷᱮᱨ ᱫᱷᱟᱨᱟ ᱜᱮ ᱦᱩᱱᱟᱹᱝ ᱦᱟᱡᱟᱨ ᱯᱤᱥ ᱜᱟᱱ ᱢᱚᱴᱟᱢᱩᱴᱤ ᱦᱳᱭ ᱢᱟᱞᱟ ᱦᱟᱸᱜ ᱟᱫᱷᱮᱱ ᱫᱚ ᱢᱟᱞᱟ ᱦᱟᱸᱜ ᱯᱟᱸᱪᱥᱚᱴᱤ ᱢᱟᱞᱟ ᱦᱟᱸᱜ ᱟᱨ ᱯᱟᱸᱪᱥᱚᱴᱤ ᱫᱚ ᱢᱟᱱᱮ ᱠᱷᱩᱞᱟᱹ ᱵᱟᱦᱟ ᱯᱨᱳᱜᱨᱟᱢ ᱫᱚ ᱢᱮᱱᱟᱜᱼᱟ ᱟᱵᱚ ᱚᱱᱟ ᱛᱤᱨᱤᱥ ᱡᱩᱱ ᱨᱮᱜᱮ ᱛᱤᱥ ᱡᱟ ᱛᱤᱨᱤᱥ ᱡᱩᱱ ᱢᱟᱱᱮ ᱦᱟᱸᱜ ᱟᱹᱞᱤᱧ ᱚᱱᱛᱨᱤᱥ ᱛᱟᱨᱤᱠᱷ ᱨᱮ ᱟᱫᱚ ᱤᱱᱟᱹᱠᱷᱟᱱ ᱪᱮᱫ ᱞᱮᱠᱟ ᱯᱤᱥ ᱵᱮᱱ ᱦᱟᱛᱟᱣᱟ ᱥᱮ ᱚᱱᱟ ᱦᱤᱥᱟᱹᱵ ᱟᱹᱞᱤᱧ ᱯᱩᱭᱥᱟᱹᱞᱤᱧ ᱵᱷᱮᱡᱟ ᱟᱵᱮᱱᱟ ᱯᱷᱳᱱᱯᱮ ᱳᱰᱟᱨ ᱛᱮ ᱪᱮᱫ ᱞᱮᱠᱟ ᱯᱤᱥ ᱪᱮᱫ ᱞᱮᱠᱟ ᱵᱟᱦᱟ ᱨᱮᱫᱚ ᱛᱤᱱᱟᱹᱜ ᱵᱮᱱ ᱦᱟᱛᱟᱣᱟ ᱢᱩᱞᱟᱹᱱ ᱞᱮᱠᱟ ᱟᱪᱪᱷᱟ ᱟᱪᱪᱷᱟ ᱟᱪᱪᱷᱟ ᱚ ᱦᱚᱸ ᱴᱷᱤᱠ ᱴᱷᱤᱠ ᱴᱷᱤᱠ ᱚᱱᱟᱜᱮ ᱟᱨ ᱢᱮᱱᱮᱫᱼᱟ ᱞᱤᱧ ᱚᱱᱟ ᱢᱟ ᱠᱟᱛᱷᱟ ᱠᱟᱱ ᱜᱮᱭᱟ ᱦᱮᱡ ᱠᱟᱛᱮᱫ ᱮ ᱪᱟᱞᱟᱣ ᱞᱮᱱᱠᱷᱟᱱ ᱜᱟᱱᱚᱜ ᱜᱮᱭᱟ ᱟᱫᱚ ᱟᱹᱞᱤᱧ ᱫᱚ ᱟᱫᱚ ᱫᱮᱠᱷᱟᱣ ᱟᱹᱞᱤᱧ ᱵᱮᱱ ᱯᱷᱳᱱ ᱛᱮᱜᱮ ᱱᱟᱦᱟᱜ ᱵᱷᱤᱰᱭᱳ ᱠᱚᱞᱤᱝᱛᱮ ᱡᱟᱦᱟᱸ ᱞᱮᱠᱟ ᱵᱷᱤᱰᱭᱳ ᱠᱚᱞᱤᱝᱛᱮ ᱢᱟᱞ ᱞᱤᱧ ᱧᱮᱞᱟ ᱚᱱᱟ ᱦᱤᱥᱟᱹᱵ ᱟᱨ ᱡᱟᱦᱟᱸ ᱚᱱᱟ ᱵᱟᱥ ᱦᱤᱡᱩᱜ ᱠᱟᱱᱟ ᱥᱮᱬᱟ ᱵᱟᱥ ᱠᱳᱞᱠᱟᱛᱟ ᱴᱩ ᱱᱚᱣᱟ ᱡᱟᱦᱟᱸ ᱦᱤᱡᱩᱜ ᱠᱟᱱᱟ ᱚᱱᱟᱛᱮᱜᱮ ᱟᱹᱞᱤᱧ ᱵᱷᱮᱡᱟ ᱟᱹᱞᱤᱧ ᱵᱮᱱ ᱟᱹᱵᱤᱱ ᱯᱩᱭᱥᱟᱹ ᱞᱤᱧ ᱵᱷᱮᱡᱟ ᱟᱵᱮᱱᱟ ᱦᱳᱭ ᱡᱮᱢᱚᱱ ᱚᱱᱛᱨᱤᱨᱥ ᱛᱟᱨᱤᱠᱷ ᱨᱮ ᱟᱹᱭᱩᱵ ᱵᱮᱲᱟᱛᱮ ᱥᱮᱴᱮᱨᱚᱜᱢᱟ ᱴᱷᱟᱹᱣᱠᱟᱹ ᱱᱚᱣᱟ ᱜᱮ ᱴᱷᱟᱹᱣᱠᱟᱹ ᱪᱤᱠᱟᱹᱛᱮ ᱚᱱᱟᱢᱟ ᱦᱤᱥᱟᱹᱵ ᱛᱮ ᱮᱴᱟᱜᱤᱡ ᱫᱚ ᱵᱟᱞᱤᱧ ᱧᱟᱢᱮᱠᱟᱱᱟ ᱢᱟᱹᱞᱤᱠ ᱫᱚ ᱦᱮᱸᱥᱮ ᱦᱳᱭ ᱦᱳᱭ ᱚᱱᱟ ᱦᱤᱥᱟᱹᱵ ᱛᱮᱜᱮ ᱱᱟᱦᱟᱜ ᱢᱟᱲᱟᱝ ᱫᱷᱟᱨᱟ ᱳᱰᱟᱨ ᱞᱤᱧ ᱦᱟᱛᱟᱣ ᱠᱟᱜ ᱠᱷᱟᱱ ᱴᱷᱤᱠᱚᱜᱼᱟ ᱦᱳᱭ ᱦᱳᱭ ᱴᱷᱤᱠ ᱴᱷᱤᱠ